ᱟᱹᱰᱤ ᱜᱟᱱ ᱡᱩᱣᱟᱹᱱ ᱠᱚᱲᱟ ᱠᱩᱲᱤ ᱵᱮᱠᱟᱨ ᱢᱮᱱᱟᱜ ᱟᱠᱟᱫ ᱠᱚᱣᱟ ᱤᱥᱠᱩᱞ ᱨᱮ ᱟᱭᱢᱟ ᱟᱭᱢᱟ ᱚᱞ ᱯᱟᱲᱦᱟᱣ ᱠᱟᱛᱮᱫ ᱨᱮᱦᱚᱸ ᱪᱟᱹᱠᱨᱤ ᱵᱟᱝ ᱧᱟᱢ ᱠᱷᱟᱹᱛᱤᱨ ᱛᱮ ᱵᱮᱠᱟᱨ ᱢᱮᱱᱟᱜ ᱟᱠᱟᱫ ᱠᱚᱣᱟ ᱚᱠᱚᱭ ᱫᱚ ᱪᱟᱹᱠᱨᱤ ᱵᱟᱝ ᱧᱟᱢ ᱠᱷᱟᱹᱛᱤᱨ ᱛᱮ ᱵᱟᱨᱦᱮ ᱠᱟᱹᱢᱤ ᱦᱚᱸᱠᱚ ᱪᱟᱞᱟᱜ ᱠᱟᱱᱟ ᱡᱮᱢᱚᱱ ᱫᱤᱞᱞᱤ ᱯᱟᱧᱡᱟᱵᱽ

ᱚᱠᱚᱭᱫᱚ ᱨᱟᱡᱽ ᱢᱤᱥᱛᱨᱤ ᱠᱟᱹᱢᱤ ᱠᱚᱨᱮ ᱠᱚ ᱵᱚᱞᱚᱜ ᱠᱟᱱᱟ ᱤᱧᱟᱹᱜ ᱩᱭᱦᱟᱹᱨ ᱫᱚ ᱱᱤᱭᱟᱹ ᱜᱮ ᱥᱚᱨᱠᱟᱨ ᱡᱟᱛᱮ ᱩᱱᱠᱩ ᱪᱟᱹᱠᱨᱤ ᱵᱮᱵᱚᱥᱛᱟᱣᱟᱠᱚ ᱥᱮ ᱥᱩᱨ ᱠᱚᱨᱮ ᱠᱚᱞᱠᱟᱨᱠᱷᱟᱱᱟᱭ ᱵᱮᱨᱮᱫ ᱞᱮᱠᱷᱟᱱ ᱚᱸᱰᱮ ᱡᱩᱭᱟᱹᱱ ᱠᱚᱲᱟᱼᱠᱩᱲᱤ ᱠᱚᱠᱚ ᱠᱟᱹᱢᱤ ᱫᱟᱲᱮᱣᱟᱜᱼᱟ